ᱞᱚᱠᱠᱷᱤᱢᱚᱱᱤ ᱦᱮᱢᱵᱽᱨᱚᱢ ᱟᱢ ᱛᱚ ᱡᱚᱢ ᱧᱩᱢ ᱠᱩᱥᱤᱭᱟᱜᱼᱟ ᱡᱚᱢ ᱧᱩ ᱢᱩᱫ ᱨᱮ ᱟᱢ ᱪᱮᱫ ᱠᱚ ᱡᱚᱢ ᱧᱩᱢ ᱠᱩᱥᱤᱭᱟᱜᱼᱟ ᱟᱨ ᱪᱮᱫ ᱞᱮᱠᱟ ᱠᱟᱛᱮᱢ ᱵᱮᱱᱟᱣᱟ ᱠᱟᱹᱴᱤᱡ ᱞᱟᱹᱭ ᱟᱸᱡᱚᱢᱟᱹᱧ ᱢᱮ ᱤᱧ ᱫᱤ ᱟᱹᱞᱩ ᱥᱤᱯᱤ ᱥᱟᱶᱛᱮ ᱫᱟᱠᱟ ᱫᱚᱢᱮ ᱡᱚᱢ ᱥᱟᱱᱟᱧᱟ ᱚᱱᱟ ᱟᱹᱞᱩ ᱥᱤᱯᱤ ᱫᱚ ᱯᱨᱚᱛᱷᱚᱢ ᱨᱮ ᱛᱤᱠᱤ ᱦᱩᱭᱩᱜᱼᱟ ᱤᱱᱟᱹ ᱠᱟᱛᱮ ᱠᱚᱲᱟᱭ ᱨᱮ ᱥᱩᱱᱩᱢ ᱫᱩᱞ ᱦᱩᱭᱩᱜᱼᱟ ᱩᱛᱤᱝ ᱥᱩᱱᱩᱢ ᱚᱱᱟ ᱞᱟᱹᱜᱤᱫ ᱜᱮ ᱤᱛᱤᱝ ᱥᱩᱱᱩᱢ ᱫᱚ ᱤᱛᱤᱝ ᱥᱩᱱᱩᱢ ᱛᱮᱫᱚ ᱠᱟᱹᱴᱤᱡ ᱥᱤᱵᱤᱞ ᱧᱚᱜ ᱟᱹᱭᱠᱟᱹᱜᱼᱟ ᱤᱱᱟᱹ ᱠᱟᱛᱮ ᱥᱩᱱᱩᱢ ᱞᱚᱞᱚ ᱞᱮᱱ ᱠᱷᱟᱡ ᱜᱮ ᱨᱚᱦᱚᱲ ᱢᱟᱹᱨᱤᱡ ᱴᱷᱚᱡ ᱟᱜ ᱦᱩᱭᱩᱜᱼᱟ ᱟᱨ ᱤᱱᱟᱹ ᱠᱟᱛᱮ ᱯᱮᱸᱭᱟᱡ ᱤᱱᱟᱹ ᱠᱟᱛᱮ ᱨᱟᱥᱩᱱ ᱠᱚᱴᱮᱡ ᱠᱟᱛᱮ ᱢᱮᱥᱟ ᱦᱩᱭᱩᱜᱼᱟ ᱟᱨ ᱵᱩᱞᱩᱝ ᱯᱚᱨᱤᱢᱟᱱ ᱟᱢ ᱦᱩᱭᱩᱜᱼᱟ ᱟᱨ ᱜᱷᱟᱱᱴᱟ ᱢᱮᱥᱟ ᱦᱩᱭᱩᱜᱼᱟ ᱟᱨ ᱱᱚᱣᱟ ᱟᱞᱩ ᱥᱤᱯᱤ ᱫᱚ ᱟᱹᱰᱤ ᱪᱚᱨᱚᱠ ᱥᱤᱵᱤᱞᱟ